ᱤᱧ ᱢᱤᱫᱴᱟ ᱝ ᱚᱲᱟᱜ ᱫᱟᱞᱚᱵ ᱚᱠᱛᱮ ᱮᱰᱽᱵᱮᱥᱴᱟᱨ ᱨᱮᱱᱟᱜ ᱯᱟᱛᱟ ᱠᱚᱱᱟᱪ ᱨᱮᱱᱟᱜ ᱞᱟᱜᱟᱣ ᱚᱠᱛᱮ ᱜᱮᱫ ᱵᱤᱥᱤ ᱞᱮᱫ ᱛᱟᱦᱮᱸᱜ ᱟᱨ ᱤᱧ ᱨᱟᱹᱯᱩᱫ ᱚᱪᱚ ᱞᱮᱫ ᱛᱟᱦᱮᱸᱜ ᱛᱟᱞᱮ ᱚᱱᱟ ᱠᱚᱱᱟᱪ ᱫᱟᱞᱚᱵ ᱠᱩᱲᱟᱹᱣ ᱞᱟᱹᱜᱤᱫ ᱛᱮ ᱢᱟᱹᱞᱤᱠ ᱵᱟᱡᱟᱨ ᱠᱷᱚᱱ ᱢᱤᱫᱴᱟ ᱝ ᱮᱰᱽᱵᱮᱥᱴᱟᱨ ᱟᱹᱜᱩ ᱠᱟᱛᱮᱜ ᱱᱚᱝᱠᱟ ᱠᱟᱛᱮᱜ ᱚᱱᱟᱧ ᱫᱟᱵ ᱯᱩᱲᱟᱹᱣ ᱞᱮᱫᱟ